ᱦᱮᱞᱳ ᱦᱳᱭ ᱤᱭᱟᱹ ᱟᱹᱵᱤᱱ ᱰᱟᱠᱛᱟᱨ ᱠᱟᱱᱟ ᱵᱤᱱ ᱚ ᱟᱹᱞᱤᱧ ᱫᱚ ᱢᱤᱫᱴᱤᱡ ᱤᱭᱟᱹ ᱯᱮᱥᱮᱱᱴ ᱠᱟᱱᱟᱞᱤᱧ ᱰᱟᱸᱰᱟ ᱠᱚ ᱦᱚᱭ ᱰᱟᱸᱰᱟ ᱠᱚ ᱫᱚᱢᱮ ᱦᱟᱹᱥᱩᱭᱮᱫ ᱞᱤᱧᱟᱹ ᱟᱫᱚᱞᱤᱧ ᱟᱹᱵᱤᱱ ᱵᱤᱱ ᱨᱟᱱ ᱠᱚᱣᱟ ᱥᱮ ᱪᱮᱫ ᱨᱟᱱ ᱫᱚ ᱱᱚᱣᱟ ᱥᱩᱨ ᱨᱮ ᱰᱟᱠᱛᱚᱨ ᱚᱲᱟᱜ ᱛᱟᱦᱮᱸᱠᱟᱱᱟ ᱤᱱᱟᱹ ᱠᱚᱨᱮᱜᱮ ᱦᱟᱛᱟᱣ ᱦᱩᱭᱞᱮᱱᱟ ᱨᱟᱱ ᱠᱚᱫᱚ ᱟᱫᱚ ᱵᱟᱹᱧ ᱵᱮᱥᱚᱜ ᱠᱟᱱ ᱠᱷᱟᱹᱛᱤᱨ ᱛᱮ ᱟᱫᱚᱧ ᱟᱸᱡᱚᱢᱟᱠᱟᱜᱼᱟ ᱦᱩᱭᱮᱱ ᱜᱮᱭᱟ ᱢᱤᱫᱼᱵᱟᱨ ᱪᱟᱸᱫᱚ ᱜᱟᱱ ᱟᱹᱣᱨᱤᱭ ᱵᱮᱥᱚᱜᱼᱟ ᱵᱟᱭ ᱵᱮᱥᱚᱜ ᱠᱟᱱᱟ ᱟᱫᱚ ᱚᱱᱟ ᱛᱮᱞᱤᱧ ᱞᱟᱹᱭᱮᱜᱼᱟ ᱟᱹᱵᱤᱱ ᱦᱚᱸ ᱪᱮᱛᱟ ᱠᱚ ᱞᱟᱹᱭᱮᱫ ᱫᱚ ᱨᱟᱱ ᱵᱤᱱ ᱟᱹᱠᱷᱨᱤᱧᱮᱜᱼᱟ ᱟᱫᱚ ᱨᱟᱱ ᱠᱚᱵᱤᱱ ᱮᱢᱟ ᱠᱚ ᱠᱟᱱᱟ ᱟᱫᱚ ᱪᱮᱫ ᱥᱟᱹᱨᱤ ᱥᱮ ᱠᱷᱟᱹᱞᱤ ᱜᱮ ᱦᱩᱸ ᱚ ᱦᱚ ᱟᱨ ᱵᱮᱥᱚᱜ ᱜᱮᱭᱟ ᱠᱚᱛᱚ ᱦᱳᱭ ᱟᱨ ᱵᱟᱠᱷᱟᱱ ᱢᱟ ᱦᱳᱭ ᱟᱨ ᱢᱟ ᱵᱟᱠᱷᱟᱱ ᱠᱤᱨᱤᱧᱟᱞᱤᱧ ᱟᱨ ᱵᱟᱹᱞᱤᱧ ᱵᱮᱥᱚᱜᱼᱟ ᱢᱟᱱᱮ ᱠᱟᱺᱪ ᱢᱩᱥᱠᱤᱞ ᱜᱮᱭᱟ ᱥᱮ ᱱᱩᱱᱟᱹᱜ ᱦᱚᱸᱜᱼᱚᱭ ᱱᱚᱛᱮᱱᱟᱜ ᱨᱟᱱ ᱠᱚᱞᱤᱧ ᱡᱚᱢ ᱠᱮᱜᱼᱟ ᱵᱟᱹᱞᱤᱧ ᱵᱮᱥᱟᱠᱟᱱᱟ ᱟᱫᱚ ᱠᱚ ᱞᱟᱹᱭᱮᱜᱼᱟ ᱚᱱᱟ ᱚ ᱟᱪᱪᱷᱟ ᱚᱠᱟ ᱦᱤᱞᱳᱜ ᱵᱮᱱ ᱫᱩᱲᱩᱵᱼᱟ ᱚ ᱚᱠᱟᱨᱮ ᱥᱟᱨᱟ ᱫᱤᱱ ᱚᱱᱟ ᱫᱩᱲᱩᱵ ᱴᱷᱟᱶ ᱫᱚ ᱛᱟᱵᱤᱱ ᱚᱠᱟᱨᱮ ᱚ ᱦᱚ ᱚ ᱟᱨ ᱟᱨ ᱚᱠᱟᱞᱮᱠᱟ ᱚᱱᱟ ᱨᱮᱱᱟᱜ ᱤᱭᱟᱹ ᱠᱩᱲᱟᱹᱭ ᱫᱚᱵᱤᱱ ᱦᱟᱛᱟᱣᱮᱫᱼᱟ ᱟᱪᱪᱷᱟ ᱴᱷᱤᱠᱜᱮᱭᱟ ᱛᱚᱵᱮ ᱟᱪᱪᱷᱟ ᱜᱟᱯᱟ ᱜᱮ ᱦᱟᱸᱜ ᱞᱤᱧ ᱪᱟᱞᱟᱜᱼᱟ ᱦᱳᱭ ᱴᱷᱤᱠᱜᱮᱭᱟ ᱛᱚᱵᱮ ᱫᱚᱦᱚᱭᱮᱫᱼᱟᱹᱧ ᱤᱱᱠᱟᱹ ᱜᱮ